ᱦᱮᱸ ᱡᱚᱠᱷᱚᱱ ᱜᱮ ᱡᱟᱦᱟᱸᱭ ᱱᱟᱣᱟ ᱵᱟᱹᱭᱤᱠ ᱪᱟᱞᱟᱣ ᱵᱚᱱ ᱪᱮᱫᱚᱜᱼᱟ ᱩᱱᱥᱩᱢᱟᱹᱭ ᱫᱚ ᱠᱤᱱᱛᱩ ᱟᱵᱚ ᱫᱚ ᱚᱠᱚᱭ ᱦᱚᱸ ᱵᱟᱵᱚᱱ ᱵᱟᱲᱟᱭ ᱠᱟᱜᱼᱟ ᱡᱮ ᱤᱧᱟᱹᱜ ᱛᱟᱭᱚᱢ ᱫᱟᱨᱟᱢ ᱪᱮᱫ ᱜᱷᱚᱴᱚᱱᱟ ᱦᱩᱭ ᱫᱟᱲᱮᱭ ᱛᱤᱧᱟᱹ ᱥᱮ ᱪᱮᱫ ᱪᱤᱠᱟᱹ ᱫᱟᱲᱮᱭᱟᱜ ᱛᱤᱧᱟᱹ ᱚᱱᱟᱫᱚ ᱠᱤᱱᱛᱩ ᱚᱠᱚᱭ ᱦᱚᱸ ᱵᱟᱵᱚᱱ ᱵᱟᱲᱟᱭ ᱠᱟᱜᱼᱟ ᱛᱚ ᱚᱱᱟ ᱦᱤᱥᱟᱹᱵ ᱛᱮ ᱤᱧᱟᱜ ᱢᱮᱱ ᱟᱵᱚ ᱡᱚᱠᱷᱚᱱ ᱜᱮ ᱵᱟᱭᱤᱠ ᱪᱟᱞᱟᱣ ᱵᱚᱱ ᱪᱮᱫᱚᱜ ᱠᱟᱱᱟ ᱛᱚ ᱪᱮᱫᱚᱜ ᱥᱚᱢᱚᱭᱜᱮ ᱡᱩᱫᱤ ᱟᱵᱚ ᱱᱤᱡᱮᱨᱟᱜ ᱦᱚᱲᱢᱚ ᱡᱟᱛᱷᱮ ᱧᱩᱨ ᱵᱟᱲᱟ ᱨᱮᱦᱚᱸ ᱟᱞᱚ ᱛᱟᱹᱠᱤᱡᱚᱜ ᱢᱟ ᱚᱱᱟᱠᱚ ᱤᱫᱤ ᱠᱟᱛᱮᱫ ᱡᱟᱛᱮ ᱟᱵᱚ ᱥᱮᱯᱴᱤᱵᱚᱱ ᱦᱟᱛᱟᱣ ᱛᱟᱦᱚᱞᱮ ᱠᱷᱟᱱ ᱟᱹᱰᱤᱜᱮ ᱵᱷᱟᱜᱮᱜᱼᱟ ᱠᱟᱨᱚᱱ ᱟᱵᱚᱵᱚᱱ ᱧᱮᱞ ᱵᱟᱲᱟ ᱟᱠᱟᱫ ᱜᱮᱭᱟ ᱡᱚᱠᱷᱚᱱ ᱡᱟᱦᱟᱸᱭ ᱜᱮ ᱱᱟᱣᱟ ᱱᱟᱣᱟ ᱵᱟᱹᱭᱤᱠ ᱪᱟᱞᱟᱣᱮ ᱪᱮᱫᱚᱜᱼᱟ ᱩᱱᱤᱫᱚ ᱴᱷᱤᱠ ᱴᱷᱟᱠ ᱚᱠᱟᱴᱟᱜ ᱠᱞᱟᱪ ᱠᱟᱱᱟ ᱥᱮ ᱚᱠᱟᱴᱟᱜ ᱵᱨᱮᱠ ᱠᱟᱱᱟ ᱚᱱᱟᱠᱚ ᱴᱷᱤᱠ ᱴᱷᱟᱠ ᱵᱟᱝᱵᱚᱱ ᱵᱟᱲᱟᱭ ᱠᱟᱜᱼᱟ ᱚᱱᱟᱛᱮ ᱟᱹᱰᱤ ᱜᱚᱴᱟᱝ ᱡᱟᱭᱜᱟᱨᱮ ᱟᱵᱚᱣᱟᱜ ᱮᱠᱥᱤᱰᱮᱸᱴ ᱦᱩᱭᱫᱟᱲᱮᱭᱟᱜᱼᱟ ᱟᱨ ᱟᱹᱰᱤ ᱜᱚᱴᱟᱝ ᱡᱟᱭᱜᱟᱨᱮ ᱟᱵᱚ ᱱᱤᱡᱮᱨᱟᱜ ᱤᱪᱪᱷᱟ ᱛᱮᱦᱚᱸ ᱠᱚᱱᱴᱨᱳᱞ ᱵᱟᱝ ᱫᱟᱲᱮ ᱛᱮᱵᱚᱱ ᱧᱩᱨ ᱵᱟᱲᱟ ᱟᱠᱟᱱ ᱜᱮᱭᱟ ᱚᱱᱟᱛᱮ ᱟᱹᱰᱤ ᱜᱚᱴᱟᱝ ᱦᱚᱲ ᱫᱚ ᱦᱟᱸᱰᱮ ᱱᱟᱸᱰᱮ ᱦᱚᱲᱢᱚ ᱨᱮᱠᱚ ᱡᱷᱟᱜ ᱵᱟᱲᱟ ᱟᱠᱟᱱ ᱜᱮᱭᱟ ᱮᱢᱚᱱ ᱠᱤ ᱚᱠᱚᱭᱟᱜ ᱫᱚ ᱛᱤ ᱡᱟᱸᱜᱟ ᱦᱚᱸ ᱨᱟᱹᱯᱩᱫ ᱟᱠᱟᱱᱟ ᱛᱚ ᱚᱱᱟᱛᱮ ᱤᱧᱟᱹᱜ ᱢᱮᱱ ᱨᱮᱱᱟᱜ ᱫᱚ ᱱᱚᱣᱟ ᱠᱟᱱᱟ ᱡᱮ ᱟᱵᱚ ᱡᱚᱠᱷᱚᱱ ᱜᱮ ᱵᱟᱹᱭᱤᱠ ᱪᱟᱞᱟᱣ ᱵᱚᱱ ᱪᱮᱫᱚᱜ ᱠᱟᱱᱟ ᱮᱛᱚᱦᱚᱵ ᱠᱷᱚᱱ ᱜᱮ ᱥᱮ ᱚᱞᱨᱮᱰᱤ ᱵᱚᱱ ᱪᱮᱫ ᱴᱷᱤᱠ ᱟᱠᱟᱱᱟ ᱛᱚᱵᱩ ᱨᱮᱦᱚᱸ ᱟᱵᱚᱣᱟᱜ ᱡᱮᱢᱚᱱ ᱵᱚᱦᱚᱜ ᱨᱮ ᱦᱮᱞᱢᱮᱴ ᱫᱚ ᱛᱟᱦᱮᱱ ᱢᱟᱜᱮ ᱟᱨ ᱠᱟᱨᱚᱱ ᱟᱵᱚ ᱡᱩᱫᱤᱵᱚᱱ ᱧᱩᱨ ᱡᱟᱦᱟᱱᱚᱜᱼᱟ ᱛᱚᱵᱩ ᱨᱮᱦᱚᱸ ᱦᱮᱞᱢᱮᱴ ᱡᱩᱫᱤ ᱵᱚᱦᱚᱜ ᱨᱮ ᱛᱟᱦᱮᱱᱟ ᱛᱟᱦᱚᱞᱮ ᱠᱷᱟᱱ ᱮᱴᱟᱜ ᱡᱟᱭᱜᱟᱨᱮ ᱦᱳᱭᱛᱚ ᱪᱳᱴ ᱞᱟᱜᱟᱜ ᱜᱮᱭᱟ ᱢᱮᱱᱠᱷᱟᱱ ᱵᱚᱦᱚᱜ ᱫᱚ ᱠᱤᱱᱛᱩ ᱵᱟᱝ ᱪᱤᱠᱟᱹᱜᱼᱟ ᱟᱨ ᱟᱵᱚᱵᱚᱱ ᱵᱟᱲᱟᱭ ᱜᱮᱭᱟ ᱡᱮ ᱵᱚᱦᱚᱜ ᱫᱚ ᱢᱤᱫᱴᱟᱝ ᱮᱢᱚᱱ ᱡᱤᱱᱤᱥ ᱠᱟᱱ ᱛᱟᱵᱚᱱᱟ ᱢᱤᱫ ᱠᱟᱹᱴᱤᱡ ᱜᱟᱱ ᱡᱩᱫᱤ ᱵᱚᱦᱚᱜ ᱨᱮ ᱪᱳᱴ ᱞᱟᱜᱟᱣᱱᱟ ᱛᱟᱦᱚᱞᱮ ᱟᱵᱚᱣᱟᱜ ᱢᱟᱱᱮ ᱡᱟᱦᱟᱸ ᱛᱤᱱᱟᱹᱜ ᱜᱮ ᱫᱤᱥᱟᱹ ᱥᱚᱠᱛᱤ ᱛᱟᱦᱮᱱᱟ ᱥᱨᱤᱛᱤ ᱥᱚᱠᱛᱤ ᱛᱟᱦᱮᱱ ᱛᱟᱵᱚᱱᱟ ᱥᱟᱱᱟᱢ ᱟᱫ ᱪᱟᱵᱟᱜᱼᱟ ᱚᱱᱟᱛᱮ ᱤᱧᱫᱚ ᱱᱤᱭᱟᱹᱜᱤᱧ ᱢᱮᱱᱟ ᱡᱮ ᱡᱟᱦᱟᱸᱭ ᱠᱚ ᱵᱟᱹᱭᱤᱠ ᱪᱟᱞᱟᱣ ᱱᱚᱛᱩᱱ ᱠᱚ ᱪᱮᱫᱚᱜ ᱠᱟᱱᱟ ᱥᱮ ᱡᱟᱦᱟᱸᱭ ᱠᱚ ᱚᱞᱨᱮᱰᱤ ᱵᱟᱭᱤᱠ ᱠᱚ ᱪᱟᱞᱟᱣᱮᱫ ᱛᱟᱵᱚᱱ ᱜᱮᱭᱟ ᱥᱚᱵ ᱥᱚᱢᱚᱭ ᱱᱤᱡᱮᱨ ᱥᱮᱯᱴᱤ ᱠᱟᱛᱮᱫ ᱜᱮ ᱪᱟᱞᱟᱣ ᱛᱟᱵᱚᱱ ᱯᱮ ᱠᱟᱨᱚᱱ ᱟᱵᱚᱫᱚ ᱚᱠᱚᱭᱦᱚᱸ ᱵᱟᱵᱚᱱ ᱵᱟᱲᱟᱭᱟ ᱡᱮ ᱟᱵᱚᱣᱟᱜ ᱛᱟᱭᱚᱢ ᱫᱟᱨᱟᱢ ᱫᱩᱠ ᱵᱤᱯᱚᱫᱽ ᱚᱠᱟ ᱥᱮᱱᱛᱮ ᱪᱮᱫ ᱞᱮᱠᱟ ᱵᱷᱟᱵᱛᱮ ᱦᱤᱡᱩᱜᱼᱟ ᱢᱮᱱᱛᱮ ᱫᱚ ᱟᱨ ᱡᱟᱦᱟᱸᱭ ᱠᱚᱫᱚ ᱟᱴᱷᱮᱨᱚ ᱵᱚᱪᱷᱚᱨ ᱵᱟᱝ ᱵᱚ ᱦᱩᱭ ᱠᱟᱱᱛᱟᱵᱚᱱᱟ ᱩᱱᱠᱩ ᱫᱚ ᱠᱤᱱᱛᱩ ᱢᱮᱱᱟ ᱤᱧᱫᱚ ᱵᱟᱹᱭᱤᱠ ᱫᱚ ᱟᱞᱚᱯᱮ ᱪᱟᱞᱟᱣ ᱦᱟᱛᱟᱲ ᱛᱟᱵᱚᱱᱟ ᱠᱟᱨᱚᱱ ᱨᱳᱰᱨᱮ ᱪᱟᱞᱟᱣ ᱨᱮᱱᱟᱜ ᱯᱟᱨᱢᱤᱥᱮᱱ ᱫᱚ ᱟᱴᱷᱮᱨᱚ ᱵᱚᱪᱷᱚᱨ ᱠᱷᱚᱱᱟᱜ ᱦᱩᱰᱤᱧ ᱠᱚᱣᱟᱜ ᱫᱚ ᱵᱟᱹᱱᱩᱜ ᱜᱮᱭᱟ ᱟᱨ ᱛᱟᱪᱷᱟᱲᱟ ᱟᱴᱷᱮᱨᱚ ᱵᱚᱪᱷᱚᱨ ᱠᱷᱚᱱᱟᱜ ᱠᱚᱢ ᱜᱤᱫᱟᱹᱨ ᱠᱚᱫᱚ ᱩᱱᱠᱩᱫᱚ ᱠᱟᱹᱴᱤᱡ ᱤᱪᱚᱲ ᱯᱟᱠᱟ ᱜᱮ ᱢᱮᱱ ᱜᱟᱱᱚᱜᱼᱟ ᱩᱱᱠᱩ ᱫᱚ ᱚᱱᱟ ᱫᱮᱥ ᱫᱩᱱᱤᱭᱟᱹ ᱤᱫᱤ ᱠᱟᱛᱮᱫ ᱥᱮ ᱚᱱᱟ ᱨᱳᱰ ᱰᱟᱦᱟᱨ ᱠᱚ ᱤᱫᱤ ᱠᱟᱛᱮᱫ ᱩᱱᱟᱹᱜ ᱠᱤᱪᱷᱩ ᱫᱚ ᱵᱟᱝ ᱠᱚ ᱵᱟᱲᱟᱭᱟ ᱚᱱᱟᱛᱮ ᱩᱱᱠᱩᱫᱚ ᱟᱨ ᱨᱟᱱᱤᱝ ᱜᱮ ᱪᱟᱞᱟᱣ ᱠᱟᱱᱜᱮ ᱩᱱᱤᱫᱚ ᱮᱛᱚ ᱤᱭᱟᱹ ᱨᱟᱱᱤᱝ ᱮ ᱪᱟᱞᱟᱣᱫᱟ ᱡᱮ ᱤᱧᱟᱹᱜ ᱥᱟᱢᱟᱝ ᱨᱮ ᱦᱟᱸᱜ ᱚᱠᱚᱭ ᱢᱮᱱᱟᱭᱟ ᱥᱮ ᱛᱤᱨᱮᱧ ᱠᱚᱱᱴᱨᱳᱞᱟ ᱱᱚᱣᱟ ᱠᱚᱫᱚ ᱩᱱᱠᱩ ᱦᱚᱴᱟᱛ ᱫᱚ ᱵᱟᱝ ᱠᱚ ᱫᱤᱥᱟᱹ ᱜᱚᱫ ᱠᱟᱜᱼᱟ ᱟᱨ ᱦᱚᱴᱟᱛ ᱵᱟᱝ ᱫᱤᱥᱟᱹ ᱠᱷᱟᱹᱛᱤᱨᱛᱮ ᱟᱹᱰᱤ ᱜᱚᱴᱟᱝ ᱢᱟᱱᱮ ᱟᱹᱰᱤ ᱜᱚᱴᱟᱝ ᱢᱟᱨᱟᱝ ᱮᱠᱥᱤᱰᱮᱸᱴ ᱨᱮᱦᱚᱸ ᱯᱟᱲᱟᱣ ᱫᱟᱲᱮᱜᱼᱟ ᱟᱨ ᱮᱠᱥᱤᱰᱮᱸᱴ ᱯᱟᱲᱟᱣ ᱞᱮᱱᱠᱷᱟᱱ ᱜᱮ ᱱᱤᱡᱮᱨᱟᱜ ᱡᱤᱵᱚᱱᱦᱚᱸ ᱪᱟᱞᱟᱣ ᱫᱟᱲᱮᱭᱟᱜᱼᱟ ᱚᱱᱟᱫᱚ ᱚᱠᱚᱭ ᱦᱚᱸ ᱵᱟᱵᱚᱱ ᱵᱟᱲᱟᱭᱟ ᱚᱱᱟᱛᱮ ᱤᱧᱤᱧ ᱢᱮᱱᱫᱟ ᱡᱮ ᱡᱟᱦᱟᱸᱭ ᱠᱚ ᱱᱟᱣᱟ ᱵᱟᱹᱭᱤᱠ ᱪᱟᱞᱟᱣ ᱯᱮ ᱪᱮᱫᱚᱜ ᱠᱟᱱᱟ ᱮᱠᱫᱚᱢ ᱢᱮᱱᱰᱮᱴᱟᱨᱤ ᱵᱷᱟᱵᱮᱛᱮ ᱟᱯᱮ ᱵᱚᱦᱚᱜ ᱨᱮ ᱦᱮᱞᱢᱮᱴ ᱫᱚᱯᱮ ᱞᱟᱜᱟᱣ ᱜᱮᱛᱟᱵᱚᱱᱟ ᱠᱟᱨᱚᱱ ᱦᱮᱞᱢᱮᱴ ᱫᱚ ᱢᱤᱫᱴᱟᱝ ᱦᱚᱲᱢᱚ ᱨᱮᱱᱟᱜ ᱮᱴᱟᱜ ᱡᱟᱭᱜᱟᱨᱮ ᱵᱟᱭ ᱫᱟᱲᱮᱭᱟᱢ ᱨᱮᱦᱚᱸ ᱵᱟᱝ ᱪᱤᱠᱟᱹᱜᱼᱟ ᱟᱢᱟᱜ ᱵᱚᱦᱚᱜ ᱫᱚᱭ ᱵᱟᱧᱪᱟᱣ ᱫᱟᱲᱮᱭᱟᱛᱟᱢ ᱜᱮᱭᱟ ᱟᱨ ᱰᱨᱟᱭᱵᱷᱤᱝ ᱞᱟᱭᱥᱮᱱᱥ ᱠᱚᱨᱟᱣ ᱫᱚ ᱢᱟᱥᱴ ᱠᱟᱱ ᱜᱮᱭᱟ ᱛᱟᱪᱷᱟᱲᱟ ᱜᱟᱹᱰᱤ ᱥᱟᱨᱵᱷᱤᱥᱤᱝᱦᱚᱸ ᱤᱫᱤ ᱨᱮᱱᱟᱜ ᱟᱹᱰᱤᱜᱮ ᱩᱪᱤᱛ ᱢᱮᱱᱟᱜᱼᱟ